ᱵᱟᱯᱞᱟ ᱨᱮᱫᱚ ᱟᱹᱰᱤᱜᱟᱱ ᱨᱟᱹᱥᱠᱟᱹ ᱦᱩᱭᱩᱜᱼᱟᱱ ᱢᱮᱱᱠᱷᱟᱱ ᱢᱤᱫᱴᱤᱡ ᱨᱟᱭᱵᱟᱨ ᱦᱟᱲᱟᱢ ᱛᱮ ᱢᱤᱫ ᱠᱩᱲᱤ ᱟᱨ ᱢᱤᱫ ᱠᱚᱲᱟᱣᱟᱜ ᱢᱚᱱᱮᱠᱤᱱ ᱛᱚᱯᱚᱞ ᱛᱟᱭᱟ ᱚᱱᱟ ᱛᱟᱭᱚᱢ ᱛᱚᱯᱚᱞ ᱠᱟᱛᱮ ᱥᱟᱨᱼᱥᱟᱹᱜᱩᱱ ᱥᱮ ᱜᱤᱨᱟᱹ ᱠᱚ ᱛᱚᱞ ᱚᱱᱠᱟ ᱞᱮᱠᱟᱛᱮ ᱵᱟᱯᱞᱟ ᱨᱮ ᱨᱟᱹᱥᱠᱟᱹ ᱠᱷᱩᱫᱽ ᱵᱩᱡᱷᱟᱹᱜᱼᱟ ᱢᱮᱱᱠᱷᱟᱱ ᱮᱱᱮᱡ ᱥᱮᱨᱮᱧ ᱥᱮ ᱚᱲᱟᱜ ᱠᱚ ᱜᱮᱡ ᱜᱩᱨᱤᱡ ᱚᱲᱟᱜ ᱠᱚ ᱯᱷᱟᱨᱪᱟ ᱚᱱᱟ ᱠᱚ ᱞᱮᱠᱟᱛᱮ ᱟᱭᱢᱟ ᱞᱮᱠᱟ ᱯᱮᱱᱰᱮᱞ ᱠᱚ ᱮᱱᱮᱡ ᱥᱮᱨᱮᱧ ᱠᱚ ᱟᱭᱢᱟ ᱞᱮᱠᱟᱛᱮ ᱨᱟᱹᱥᱠᱟᱹ ᱟᱹᱭᱠᱟᱹᱜᱼᱟ ᱟᱨ ᱧᱮᱞᱚᱜᱼᱟ ᱟᱹᱰᱤᱜᱟᱱ ᱦᱚᱲ ᱠᱚᱠᱚ ᱦᱤᱡᱩᱜᱼᱟ ᱥᱮ ᱱᱟᱯᱟᱭ ᱱᱟᱯᱟᱭ ᱦᱚᱲ ᱠᱚ ᱚᱱᱠᱟ ᱞᱮᱠᱟᱛᱮ ᱵᱟᱯᱞᱟ ᱨᱮ ᱨᱟᱹᱥᱠᱟᱹ ᱵᱩᱡᱷᱟᱹᱜᱼᱟ ᱟᱨ ᱱᱚᱣᱟ ᱫᱚ ᱦᱩᱭᱩᱜ ᱠᱟᱱᱟ ᱢᱮᱱᱠᱷᱟᱱ ᱢᱤᱫ ᱞᱮᱠᱟᱛᱮ ᱧᱮᱞᱢᱮ ᱢᱤᱫ ᱞᱮᱠᱟᱛᱮ ᱧᱮᱞ ᱞᱮᱱᱠᱷᱟᱱ ᱧᱮᱞ ᱜᱟᱱᱚᱜᱼᱟ ᱡᱮ ᱨᱟᱭᱵᱟᱨ ᱦᱟᱲᱟᱢᱟᱜ ᱛᱮᱜᱮ ᱱᱚᱣᱟ ᱵᱟᱯᱞᱟ ᱨᱮ ᱨᱟᱹᱥᱠᱟᱹᱜ ᱟᱠᱚ ᱢᱮᱱᱠᱷᱟᱱ ᱱᱚᱣᱟ ᱫᱚ ᱱᱚᱝᱠᱟᱜ ᱠᱟᱱᱟ ᱵᱟᱯᱞᱟ ᱨᱮ ᱨᱟᱹᱥᱠᱟᱹ ᱫᱚ ᱟᱹᱰᱤᱜᱮ ᱵᱩᱡᱷᱟᱹᱜᱼᱟ ᱟᱨ ᱚᱱᱟ ᱞᱮᱠᱟᱛᱮ ᱮᱱᱮᱡ ᱥᱮᱨᱮᱧ ᱨᱮᱦᱚᱸ ᱟᱹᱰᱤᱜᱮ ᱵᱩᱡᱷᱟᱹᱜᱼᱟ ᱨᱟᱹᱥᱠᱟᱹ ᱵᱟᱯᱞᱟ ᱫᱚ ᱠᱟᱱᱟ ᱢᱤᱫ ᱱᱚᱝᱠᱟᱱ ᱡᱤᱱᱤᱥ ᱡᱟᱦᱟᱸ ᱫᱚ ᱵᱟᱨ ᱦᱚᱲᱟᱜ ᱢᱚᱱᱮ ᱛᱚᱯᱚᱞᱚᱜᱼᱟ ᱚᱱᱟᱛᱮ ᱵᱟᱯᱞᱟ ᱫᱚ ᱢᱮᱱᱠᱷᱟᱱ ᱵᱟᱯᱞᱟᱨᱮ ᱮᱱᱮᱡ ᱥᱮᱨᱮᱧ ᱞᱟᱹᱜᱤᱫ ᱵᱷᱟᱹᱤ ᱡᱟᱦᱟᱱ ᱥᱮᱨᱮᱧ ᱠᱚᱫᱚ ᱦᱩᱭᱩᱜ ᱠᱟᱱᱟ ᱡᱷᱟᱹᱱᱴᱤ ᱡᱷᱟᱹᱱᱴᱤ ᱛᱮᱢᱟ ᱡᱷᱟᱹᱱᱴᱤ ᱡᱷᱳᱨ ᱡᱷᱩᱨᱤ ᱵᱟᱦᱟ ᱯᱤᱰᱟᱹ ᱯᱤᱰᱟᱹ ᱛᱮᱢᱟ ᱥᱟᱸᱜᱟᱛ ᱠᱚᱲᱟ ᱨᱚᱲ ᱡᱚᱝ ᱜᱮ ᱥᱟᱹᱱᱟᱹᱧ ᱞᱟᱸᱫᱟ ᱡᱚᱝᱜᱮ ᱥᱟᱹᱱᱟᱹᱧ ᱪᱟᱞᱟᱜ ᱡᱚᱝᱜᱮ ᱥᱟᱹᱱᱟᱹᱧ ᱟᱠᱚ ᱚᱲᱟᱜ ᱱᱚᱝᱠᱟᱱᱟᱜ ᱟᱭᱢᱟ ᱞᱮᱠᱟᱱᱟᱜ ᱥᱮᱨᱮᱧ ᱠᱚ ᱢᱮᱱᱟᱜᱼᱟ ᱟᱹᱰᱤᱜᱟᱱ ᱚᱱᱠᱟ ᱞᱮᱠᱟᱛᱮ ᱮᱱᱮᱡ ᱥᱮᱨᱮᱧ ᱦᱩᱭᱩᱜᱼᱟ ᱚᱱᱠᱟ ᱞᱮᱠᱟᱛᱮ ᱵᱟᱯᱞᱟ ᱫᱚ ᱢᱩᱪᱟᱹᱫᱚᱜᱼᱟ